ᱡᱮᱢᱛᱤ ᱠᱤ ᱱᱚᱰᱮᱭ ᱞᱟᱹᱭᱮᱫᱼᱟ ᱠᱚᱨᱚᱱ ᱠᱳᱵᱷᱤᱰ ᱵᱤᱥᱚᱭ ᱛᱮ ᱚᱱᱠᱟᱜᱮ ᱩᱱᱟᱹᱜ ᱠᱤᱪᱷᱩ ᱫᱚ ᱵᱟᱹᱧ ᱵᱟᱲᱟᱭᱟ ᱱᱤᱱᱟᱹᱜ ᱜᱤᱧ ᱵᱟᱲᱟᱭᱟ ᱠᱳᱵᱷᱤᱰ ᱫᱚ ᱡᱟᱦᱟᱸ ᱞᱮᱠᱟ ᱪᱮᱫ ᱞᱮᱠᱟᱛᱮ ᱢᱟᱱᱮ ᱥᱟᱦᱟᱡᱡᱚ ᱜᱟᱱᱚᱜᱼᱟ ᱚᱱᱟᱭ ᱞᱟᱹᱭᱮᱫᱼᱟ ᱠᱳᱵᱷᱤᱰ ᱫᱚ ᱢᱟᱱᱮ ᱨᱩᱣᱟᱹᱜ ᱠᱟᱱᱟ ᱠᱚᱨᱳᱱᱟ ᱵᱷᱟᱭᱨᱟᱥ ᱪᱤᱢᱛᱤ ᱠᱤ ᱦᱩᱭ ᱞᱮᱱᱟ ᱠᱚᱨᱳᱱᱟ ᱵᱷᱟᱭᱨᱟᱥ ᱛᱮ ᱦᱚᱲ ᱠᱚ ᱟᱹᱰᱤᱜᱟᱱ ᱠᱚ ᱜᱚᱡ ᱮᱱᱟ ᱚᱱᱠᱟᱜᱮ ᱢᱟᱱᱮ ᱪᱮᱫ ᱨᱟᱱ ᱠᱚᱛᱮ ᱵᱮᱥ ᱮᱱᱟᱵᱚᱱ ᱚᱱᱠᱟ ᱜᱮ ᱨᱟᱱ ᱜᱮ ᱩᱰᱩᱠ ᱞᱮᱱ ᱛᱟᱦᱮᱸᱫ ᱚᱱᱟ ᱛᱮᱜᱮ ᱵᱚᱱ ᱵᱮᱥ ᱮᱱᱟ ᱟᱨ ᱡᱟᱦᱟᱸᱨᱮ ᱠᱚᱨᱳᱱᱟ ᱵᱷᱟᱭᱨᱟᱥ ᱦᱚᱲ ᱠᱚ ᱛᱟᱦᱮᱸ ᱠᱟᱱᱟ ᱚᱱᱟ ᱢᱟ ᱟᱵᱳ ᱢᱟ ᱵᱟᱵᱚᱱ ᱵᱟᱲᱟᱭ ᱛᱟᱦᱮᱫ ᱮᱯ ᱫᱳᱣᱟᱨᱟ ᱛᱮᱜᱮ ᱚᱸᱰᱮᱢ ᱚᱛᱟ ᱞᱮᱠᱷᱟᱱ ᱚᱸᱰᱮ ᱠᱚ ᱧᱮᱞᱚᱜᱼᱟ ᱥᱮ ᱴᱷᱤᱠᱟᱹᱜᱼᱟ ᱚᱸᱰᱮ ᱴᱷᱤᱠᱟᱹ ᱞᱮᱱᱠᱷᱟᱱ ᱡᱮ ᱱᱚᱣᱟ ᱟᱹᱛᱩ ᱨᱮ ᱱᱚᱰᱮ ᱤᱱᱟᱹᱜ ᱦᱚᱲ ᱥᱮ ᱱᱤᱱᱟᱹᱜ ᱦᱚᱲ ᱠᱚ ᱠᱳᱵᱷᱤᱰ ᱢᱟᱱᱮ ᱠᱚᱨᱳᱱᱟ ᱨᱳᱜᱽ ᱨᱮ ᱢᱮᱱᱟᱜ ᱠᱚᱣᱟ ᱚᱱᱟ ᱞᱟᱹᱜᱤᱫ ᱛᱮᱜᱮ ᱮᱱᱠᱷᱟᱱ ᱚᱱᱟ ᱵᱟᱲᱟᱭ ᱞᱮᱱᱠᱷᱟᱱ ᱫᱚ ᱚᱱᱟ ᱞᱟᱹᱜᱤᱫ ᱛᱮ ᱚᱲᱟᱜ ᱨᱮ ᱤᱭᱟᱹ ᱨᱮᱢ ᱛᱟᱦᱮᱱᱟ ᱡᱮᱢᱛᱤ ᱚᱱᱟ ᱚᱸᱰᱮ ᱠᱷᱚᱱ ᱱᱚᱰᱮ ᱟᱞᱚ ᱥᱮᱴᱮᱨᱚᱜ ᱞᱟᱹᱜᱤᱫ ᱛᱮ ᱥᱟᱯᱟ ᱥᱩᱛᱨᱟᱹ ᱫᱟᱜ ᱠᱚᱦᱚᱸ ᱞᱚᱞᱚ ᱫᱟᱜ ᱜᱮᱢ ᱧᱩᱭᱟ ᱵᱟᱝᱠᱷᱟᱱ ᱫᱚ ᱚᱸᱰᱮ ᱠᱷᱚᱱ ᱜᱮ ᱫᱟᱜ ᱴᱷᱮᱱ ᱠᱷᱚᱱ ᱡᱚᱛᱚ ᱴᱷᱮᱱ ᱠᱚᱨᱳᱱᱟ ᱵᱷᱟᱭᱨᱟᱥ ᱧᱟᱧᱟᱢ ᱠᱟᱱ ᱛᱟᱦᱮᱫ ᱚᱱᱟ ᱠᱚᱢ ᱧᱩ ᱞᱮᱠᱷᱟᱱ ᱞᱚᱞᱚ ᱫᱟᱜ ᱠᱚ ᱩᱱᱠᱩ ᱠᱚᱨᱳᱱᱟ ᱵᱷᱟᱭᱨᱟᱥ ᱨᱮ ᱡᱟᱦᱟᱸ ᱛᱤᱱᱟᱹᱜ ᱡᱤᱵᱟᱱᱩ ᱠᱚ ᱢᱮᱱᱟᱜ ᱠᱚᱣᱟ ᱩᱱᱠᱩ ᱠᱚᱠᱚ ᱜᱩᱡᱩᱜᱼᱟ ᱚᱱᱟ ᱞᱟᱹᱜᱤᱫ ᱛᱮ ᱚᱱᱟ ᱞᱚᱞᱚ ᱫᱟᱜ ᱠᱚ ᱧᱩᱭᱟ ᱫᱟᱜ ᱟᱨ ᱦᱚᱲᱢᱚ ᱠᱚᱦᱚᱸ ᱥᱟᱯᱷᱟ ᱥᱩᱛᱨᱟᱹ ᱛᱟᱦᱮᱱ ᱞᱟᱹᱜᱤᱫ ᱛᱮ ᱩᱱᱠᱩ ᱠᱚᱨᱳᱱᱟ ᱵᱷᱟᱭᱨᱟᱥ ᱠᱚ ᱵᱟᱝ ᱦᱤᱡᱩᱜ ᱠᱷᱟᱹᱛᱤᱨ ᱛᱮ ᱱᱚᱰᱮ ᱢᱟᱠᱥ ᱠᱚᱦᱚᱸ ᱦᱚᱨᱚᱜ ᱦᱩᱭᱩᱜ ᱠᱟᱱ ᱛᱟᱦᱮᱸᱫ